ᱢᱤᱫᱴᱮᱱ ᱦᱟᱹᱠᱩ ᱥᱟᱵ ᱞᱮᱠᱟᱛᱮ ᱨᱤᱡᱷᱟᱹᱣᱟᱱ ᱫᱩᱨᱤᱵ ᱫᱚ ᱦᱩᱭᱩᱜ ᱠᱟᱱᱟ ᱤᱧ ᱫᱚᱧ ᱢᱚᱱᱮᱭᱟ ᱴᱟᱯᱟ ᱦᱟᱹᱠᱩ ᱥᱟᱵ ᱫᱚ ᱟᱹᱰᱤ ᱨᱟᱹᱥᱠᱟᱹᱣᱟᱱ ᱡᱤᱱᱤᱥ ᱠᱟᱱ ᱜᱮᱭᱟ ᱪᱮᱫᱟᱜ ᱥᱮ ᱚᱸᱰᱮ ᱫᱚ ᱟᱭᱢᱟ ᱦᱚᱲ ᱠᱚ ᱛᱟᱦᱮᱱᱟ ᱟᱨ ᱵᱚᱪᱷᱚᱨ ᱨᱮ ᱢᱤᱫ ᱫᱚᱢ ᱢᱤᱫ ᱥᱮᱨᱢᱟ ᱜᱮᱠᱚ ᱴᱟᱯᱟᱭᱟ ᱟᱨ ᱴᱟᱯᱟ ᱦᱟᱹᱠᱩ ᱧᱟᱢ ᱫᱚ ᱟᱹᱰᱤ ᱵᱷᱟᱜᱽᱜᱚᱣᱟᱱ ᱡᱤᱱᱤᱥ ᱤᱧ ᱫᱩᱧ ᱢᱚᱱᱮᱭᱟ ᱟᱨ ᱛᱩᱞᱟᱹᱡᱚᱠᱷᱟ ᱠᱟᱛᱮᱫ ᱧᱮᱞᱚᱜᱼᱟ ᱡᱮ ᱮᱴᱟᱜ ᱡᱤᱵᱽ ᱠᱚ ᱡᱟᱱᱣᱟᱨ ᱠᱚ ᱵᱚᱱ ᱥᱟᱵ ᱡᱚᱢ ᱠᱛᱮᱫ ᱫᱷᱚᱨᱚ ᱠᱷᱟᱫᱚ ᱧᱮᱞ ᱞᱮᱠᱷᱟᱱ ᱫᱚ ᱨᱩᱸᱰᱟᱹ ᱠᱚ ᱥᱮ ᱜᱩᱰᱩ ᱠᱚ ᱩᱱᱠᱩ ᱠᱚ ᱥᱟᱵ ᱫᱚ ᱢᱟᱱᱮ ᱟᱹᱰᱤ ᱠᱚᱥᱴᱚᱣᱟᱱ ᱜᱮ ᱵᱩᱡᱷᱟᱹᱜᱼᱟ ᱵᱷᱮᱜᱟᱨ ᱪᱮᱫᱞᱮᱠᱟ ᱱᱚᱰᱮ ᱫᱟᱜ ᱨᱮ ᱱᱚᱰᱮ ᱰᱟᱸᱜᱽᱨᱤ ᱨᱮ ᱞᱟᱭ ᱦᱩᱭᱩᱜ ᱼᱟ ᱫᱟᱹᱲᱟᱭ ᱪᱮᱠᱟᱹᱭᱟᱭ ᱟᱨ ᱴᱟᱯᱟᱝ ᱫᱚ ᱦᱩᱭᱩᱜ ᱠᱟᱱᱟ ᱵᱚᱞᱚ ᱴᱷᱤᱠ ᱞᱮᱱᱠᱷᱟᱱ ᱩᱱᱤ ᱟᱨ ᱫᱟᱹᱲ ᱨᱮᱭᱟᱜ ᱚᱱᱠᱟ ᱪᱟᱱᱥ ᱵᱟᱹᱱᱩᱜ ᱛᱟᱭᱟ ᱚᱸᱰᱮ ᱫᱚᱢ ᱧᱟᱢᱮᱜᱮᱭᱟ ᱟᱨ ᱵᱤᱨ ᱡᱟᱱᱣᱟᱨ ᱠᱚ ᱥᱟᱵ ᱨᱮᱫᱚ ᱮᱥᱮᱫ ᱵᱟᱱᱩᱜᱼᱟ ᱪᱮᱫ ᱵᱟᱱᱩᱜᱟᱼᱟ ᱡᱚᱛᱚᱠᱷᱚᱱ ᱩᱱᱤ ᱵᱟᱢ ᱧᱮᱞᱮᱭᱟ ᱵᱟᱢ ᱥᱟᱵ ᱫᱟᱲᱮᱭᱟᱭᱟ ᱦᱚᱸᱜᱼᱚ ᱱᱚᱝᱠᱟ ᱟᱨᱠᱤ